ᱟᱞᱮ ᱱᱚᱸᱰᱮ ᱨᱟᱭᱜᱚᱸᱡᱽ ᱩᱛᱛᱚᱨ ᱫᱤᱟᱡᱽᱯᱩᱨ ᱨᱮᱱᱟᱜ ᱨᱮᱱ ᱢᱤᱫᱴᱮᱱ ᱠᱳᱢᱯᱟᱱᱤ ᱢᱟᱱᱮ ᱜᱟᱹᱰᱤ ᱠᱳᱢᱯᱟᱱᱤ ᱠᱟᱱᱟᱭ ᱛᱚ ᱩᱱᱤ ᱠᱳᱢᱯᱟᱱᱤ ᱫᱚ ᱟᱹᱰᱤᱜᱮ ᱱᱟᱯᱟᱭᱟ ᱤᱧ ᱡᱮᱨᱚᱠᱚᱢ ᱟᱞᱮᱨᱮᱱ ᱯᱮᱲᱟ ᱯᱚᱨᱵᱷᱩ ᱩᱱᱠᱩ ᱫᱚ ᱤᱧ ᱜᱮᱠᱚ ᱯᱷᱳᱱ ᱵᱟᱲᱟ ᱤᱧᱟ ᱢᱤᱛᱟᱹᱧ ᱠᱚ ᱦᱮᱸᱫᱟ ᱫᱤᱫᱤ ᱟᱪᱪᱷᱟ ᱟᱯᱮᱥᱮᱫ ᱨᱮ ᱡᱟᱦᱟᱸᱭ ᱠᱳᱢᱯᱟᱱᱤ ᱜᱟᱹᱰᱤ ᱴᱟᱺᱰᱤ ᱢᱮᱱᱟᱜ ᱟᱥᱮ ᱪᱮᱫ ᱟᱫᱚᱧ ᱞᱟᱹᱭᱫᱟ ᱦᱮᱸ ᱢᱮᱱᱟᱜ ᱜᱮᱭᱟ ᱵᱟᱥ ᱢᱮᱱᱟᱜ ᱛᱟᱭᱟ ᱪᱟᱨ ᱪᱟᱠᱟ ᱢᱮᱱᱟᱜ ᱛᱟᱭᱟ ᱪᱟᱨ ᱪᱟᱠᱟ ᱫᱚ ᱟᱭᱢᱟ ᱜᱮ ᱦᱮᱱᱟᱜ ᱛᱟᱭᱟ ᱵᱟᱥ ᱦᱚᱸ ᱢᱮᱱᱟᱜ ᱛᱟᱭᱟ ᱛᱳ ᱚᱠᱟᱴᱟᱜ ᱞᱟᱜᱟᱣ ᱯᱮᱭᱟ ᱡᱟᱦᱟᱸᱴᱟᱜ ᱜᱮ ᱞᱟᱜᱟᱣᱟᱯᱮ ᱚᱱᱟᱜᱮᱭ ᱮᱢᱚᱜᱼᱟ ᱛᱳ ᱟᱞᱮ ᱢᱟᱱᱮ ᱟᱨᱦᱚᱸᱞᱮ ᱪᱟᱞᱟᱣ ᱞᱮᱱᱟ ᱵᱟᱯᱞᱟ ᱵᱤᱦᱟᱹ ᱢᱟᱱᱮ ᱮᱢᱱᱤ ᱫᱟᱬᱟᱱ ᱦᱚᱸᱞᱮ ᱥᱮᱱ ᱵᱟᱲᱟᱜ ᱜᱮᱭᱟ ᱫᱟᱬᱟᱱᱞᱮ ᱥᱮᱱ ᱵᱟᱲᱟᱜᱼᱟ ᱛᱟᱨᱯᱚᱨᱮ ᱡᱟᱦᱟᱸ ᱠᱚᱥᱮᱡ ᱜᱟᱹᱰᱤ ᱦᱚᱸᱧ ᱴᱷᱤᱠ ᱟᱠᱚᱣᱟ ᱴᱷᱤᱠ ᱵᱟᱲᱟ ᱠᱟᱛᱮᱫ ᱚᱱᱟ ᱛᱮᱜᱮ ᱠᱚ ᱥᱮᱱᱚᱜ ᱦᱤᱡᱩᱜᱼᱟ ᱟᱨ ᱟᱹᱰᱤ ᱟᱸᱴ ᱠᱚ ᱥᱟᱨᱦᱟᱣᱮᱭᱟ ᱩᱱᱤ ᱫᱤᱠᱩ ᱫᱚ ᱟᱹᱰᱤᱜᱮ ᱱᱟᱯᱟᱭᱟ